ᱟᱞᱮᱭᱟᱜ ᱴᱚᱴᱷᱟᱨᱮ ᱟᱞᱮᱭᱟᱜ ᱴᱚᱴᱷᱟᱨᱮ ᱢᱟᱱᱮ ᱪᱮᱫ ᱪᱮᱫ ᱜᱷᱚᱴᱚᱱ ᱪᱮᱫ ᱪᱮᱫ ᱜᱷᱚᱴᱚᱱᱟ ᱪᱮᱫ ᱪᱮᱫ ᱦᱩᱭᱩᱜ ᱠᱟᱱᱟ ᱟᱞᱮᱭᱟᱜ ᱴᱚᱴᱷᱟᱨᱮ ᱤᱧᱫᱚᱧ ᱠᱩᱥᱤᱭᱟᱜᱼᱟ ᱡᱮ ᱟᱱᱚᱱᱫᱚ ᱯᱚᱛᱨᱤᱠᱟ ᱟᱨ ᱤᱭᱟᱹ ᱞᱟᱦᱟᱱᱛᱤ ᱯᱚᱛᱨᱤᱠᱟ ᱟᱨ ᱥᱟᱨᱥᱟᱜᱩᱱ ᱯᱚᱛᱨᱤᱠᱟ ᱤᱧ ᱫᱚ ᱱᱤᱭᱟᱹ ᱠᱚᱫᱚ ᱟᱰᱤᱧ ᱠᱩᱥᱤᱭᱟᱜᱼᱟ